ᱴᱮᱞᱟᱨᱤᱝ ᱥᱮᱬᱟ ᱨᱮᱱᱟᱜ ᱛᱤᱱᱟᱹᱜ ᱞᱟᱹᱠᱛᱤ ᱢᱮᱱᱟᱜᱼᱟ ᱟᱨ ᱱᱟᱦᱟᱜ ᱚᱠᱛᱚᱨᱮ ᱛᱤᱨᱞᱟᱹᱠᱚ ᱴᱮᱞᱟᱨᱤᱝ ᱥᱮᱬᱟ ᱞᱟᱹᱜᱤᱫ ᱛᱤᱱᱟᱹᱜᱠᱚ ᱞᱟᱦᱟ ᱦᱤᱡᱩᱜ ᱠᱟᱱᱟ ᱚᱱᱟ ᱵᱟᱵᱚᱫ ᱛᱮ ᱞᱟᱹᱭᱢᱮ ᱴᱮᱞᱟᱨᱤᱝ ᱪᱮᱫ ᱨᱮᱱᱟᱜᱫᱚ ᱟᱵᱚ ᱠᱩᱲᱤ ᱦᱚᱯᱚᱱᱫᱚ ᱟᱹᱰᱤ ᱩᱛᱥᱟᱦᱚ ᱢᱮᱱᱟᱜ ᱛᱟᱵᱚᱱᱟ ᱢᱮᱱᱠᱷᱟᱱ ᱱᱤᱭᱟᱹ ᱴᱮᱞᱟᱨᱤᱝ ᱪᱮᱫ ᱞᱮᱠᱷᱟᱱᱫᱚ ᱟᱵᱚ ᱠᱩᱲᱤ ᱦᱚᱯᱚᱱᱫᱚ ᱟᱹᱰᱤᱜᱟᱱ ᱩᱯᱚᱠᱟᱨ ᱢᱮᱱᱟᱜᱼᱟ ᱪᱮᱫᱞᱮᱠᱟᱛᱮ ᱢᱮᱱᱠᱷᱟᱱ ᱱᱤᱭᱟᱹ ᱴᱮᱞᱟᱨᱤᱝ ᱪᱮᱫ ᱞᱮᱠᱷᱟᱱᱫᱚ ᱟᱭᱢᱟ ᱜᱚᱴᱮᱱ ᱵᱞᱟᱣᱩᱡᱽ ᱥᱮᱞᱟᱭ ᱥᱟᱭᱟ ᱥᱮᱞᱟᱭ ᱯᱨᱚᱠ ᱥᱮᱞᱟᱭ ᱟᱭᱢᱟ ᱜᱚᱴᱮᱱ ᱪᱮᱫᱚᱜᱼᱟ ᱟᱨ ᱱᱤᱭᱟᱹ ᱪᱮᱫ ᱠᱟᱛᱮᱫ ᱫᱚ ᱟᱭᱢᱟᱵᱚᱱ ᱩᱯᱚᱠᱟᱨ ᱫᱟᱲᱮᱭᱟᱜᱼᱟ ᱱᱤᱭᱟᱹ ᱪᱮᱫ ᱠᱟᱛᱮᱫ ᱠᱤᱪᱨᱤᱡᱽ ᱠᱚᱵᱚᱱ ᱵᱮᱱᱟᱣ ᱞᱮᱠᱷᱟᱱ ᱫᱳᱠᱟᱱᱵᱚᱱ ᱵᱮᱨᱮᱫ ᱫᱟᱲᱮᱭᱟᱜᱼᱟ ᱠᱤᱪᱨᱤᱡᱽ ᱵᱚᱱ ᱥᱤᱞᱟᱹᱭ ᱫᱟᱲᱮᱭᱟᱜᱼᱟ ᱱᱤᱭᱟᱹ ᱠᱤᱪᱨᱤᱡᱽ ᱥᱤᱞᱟᱹᱭ ᱠᱟᱛᱮᱫ ᱟᱭᱢᱟ ᱜᱚᱴᱮᱱᱵᱚᱱ ᱟᱹᱠᱷᱨᱤᱧ ᱫᱟᱲᱮᱭᱟᱜᱼᱟ ᱟᱨᱦᱚᱸ ᱱᱚᱝᱠᱟ ᱢᱮᱱᱟᱜᱼᱟ ᱠᱤᱪᱨᱤᱡᱽᱠᱚ ᱛᱮᱭᱟᱨ ᱠᱟᱛᱮᱫ ᱫᱳᱠᱟᱱᱦᱚᱸᱢ ᱵᱮᱨᱮᱫ ᱫᱟᱲᱮᱭᱟᱜᱼᱟ ᱟᱨ ᱟᱵᱚᱣᱟᱜ ᱠᱟᱢᱟᱭᱦᱚᱸ ᱦᱩᱭᱩᱜᱼᱟ ᱱᱚᱝᱠᱟ ᱞᱮᱠᱟᱛᱮ ᱱᱮᱛᱟᱨ ᱠᱟᱛᱮᱫ ᱠᱩᱲᱤ ᱜᱤᱫᱽᱨᱟᱹᱫᱚ ᱱᱤᱭᱟᱹ ᱥᱤᱞᱟᱹᱭ ᱠᱟᱹᱢᱤᱨᱮᱫᱚ ᱟᱹᱰᱤᱜᱟᱱ ᱤᱪᱪᱷᱟᱹ ᱢᱮᱱᱟᱜ ᱛᱟᱠᱚᱣᱟ ᱡᱮᱦᱮᱛᱩ ᱱᱤᱭᱟᱹᱫᱚ ᱪᱮᱫᱞᱮᱱ ᱠᱷᱟᱡ ᱟᱭᱢᱟᱜᱮ ᱴᱟᱠᱟ ᱠᱚᱫᱚ ᱨᱳᱡᱽᱜᱟᱨᱚᱜ ᱠᱟᱱᱟ ᱟᱨ ᱥᱚᱝᱥᱟᱨ ᱨᱮᱱᱟᱜ ᱚᱵᱷᱟᱵᱽᱦᱚᱸ ᱫᱩᱨᱩᱜ ᱠᱟᱱᱟ ᱟᱨ ᱟᱵᱚᱨᱮᱱ ᱠᱟᱹᱴᱤᱡᱼᱠᱟᱹᱴᱤᱡ ᱢᱟᱹᱭᱠᱚ ᱱᱤᱭᱟᱹ ᱴᱮᱞᱟᱨᱤᱝ ᱪᱮᱫ ᱞᱮᱠᱷᱟᱱᱠᱚ ᱟᱹᱰᱤᱜᱟᱱᱠᱚ ᱩᱱᱱᱚᱛᱤ ᱫᱟᱲᱮᱭᱟᱜᱼᱟ ᱟᱨ ᱥᱟᱱᱟᱢ ᱱᱮᱛᱟᱨᱫᱚ ᱡᱚᱛᱚ ᱦᱚᱲᱜᱮ ᱮ ᱮᱭᱤᱪ ᱡᱤ ᱜᱩᱨᱩᱯ ᱠᱷᱚᱱ ᱴᱮᱞᱟᱨᱤᱝᱠᱚ ᱪᱮᱫ ᱟᱠᱚ ᱠᱟᱱᱟ ᱟᱨ ᱪᱮᱫᱟᱜ ᱡᱮ ᱱᱤᱭᱟᱹ ᱠᱷᱚᱱ ᱴᱮᱞᱟᱨᱤᱝ ᱪᱮᱫ ᱠᱟᱛᱮᱫ ᱟᱵᱚ ᱢᱚᱦᱤᱞᱟᱵᱚᱱ ᱩᱱᱱᱚᱛᱤ ᱫᱟᱲᱮᱜᱼᱟ ᱱᱤᱭᱟᱹ ᱠᱷᱚᱱᱦᱚᱸ ᱟᱵᱚᱨᱮᱱ ᱜᱤᱫᱟᱹᱨᱼᱯᱤᱫᱟᱹᱨᱵᱚᱱ ᱚᱞᱚᱜᱼᱯᱟᱲᱦᱟᱜᱵᱚᱱ ᱥᱮᱬᱟ ᱚᱪᱚ ᱫᱟᱲᱮᱭᱟᱠᱚᱣᱟ ᱟᱨ ᱢᱮᱱᱠᱷᱟᱱ ᱱᱮᱛᱟᱨ ᱠᱟᱛᱮᱫ ᱫᱚ ᱡᱚᱛᱚᱜᱮ ᱥᱤᱞᱟᱹᱭᱠᱚ ᱪᱮᱫ ᱫᱚᱨᱠᱟᱨ